ᱦᱟᱭᱤᱴ ᱠᱚᱨᱟᱣ ᱞᱟᱹᱜᱤᱫ ᱤᱧ ᱠᱩᱥᱤᱭᱟᱜ ᱞᱮᱠᱟᱱ ᱚᱛ ᱦᱟᱹᱴᱤᱧ ᱫᱚ ᱥᱟᱢᱩᱫᱟᱭ ᱤᱧ ᱫᱚ ᱛᱩᱥᱟᱨ ᱯᱮᱨᱮᱡ ᱵᱩᱨᱩᱧ ᱠᱩᱥᱤᱭᱟᱜᱼᱟ ᱠᱟᱨᱚᱱ ᱫᱚ ᱛᱩᱥᱟᱨ ᱯᱮᱨᱮᱡ ᱵᱩᱨᱩ ᱫᱚ ᱥᱟᱨᱟ ᱫᱤᱱ ᱜᱮ ᱛᱩᱥᱟᱨ ᱛᱮᱜᱮ ᱰᱷᱟᱠᱟ ᱛᱟᱦᱮᱱᱟ ᱥᱮ ᱥᱮ ᱚᱱᱟ ᱫᱚ ᱧᱮᱞᱡᱚᱝ ᱦᱚᱸ ᱟᱹᱰᱤ ᱪᱮᱨᱦᱟ ᱧᱮᱞᱚᱜᱼᱟ ᱟᱨ ᱚᱸᱰᱮ ᱫᱚ ᱟᱹᱰᱤ ᱴᱷᱟᱱᱰᱟ ᱟᱵᱚᱣᱟᱜ ᱛᱟᱦᱮᱱᱟ ᱚᱱᱟᱛᱮ ᱚᱱᱟ ᱯᱩᱨᱤᱵᱮᱥ ᱥᱮ ᱚᱱᱟ ᱛᱚᱥᱟᱨ ᱯᱮᱨᱮᱡ ᱵᱩᱨᱩ ᱛᱮᱫ ᱫᱚ ᱟᱹᱰᱤ ᱛᱮᱫ ᱜᱮᱧ ᱠᱩᱥᱤᱭᱟᱜᱼᱟ